ᱡᱟᱦᱟᱭ ᱦᱚᱲ ᱯᱩᱭᱞᱳ ᱯᱟᱭᱨᱟᱜ ᱮ ᱮᱛᱚᱦᱚᱵᱟ ᱩᱱᱤ ᱞᱟᱹᱜᱤᱫ ᱛᱮ ᱫᱤᱥ ᱡᱩᱫᱤᱥ ᱫᱚ ᱱᱚᱣᱟ ᱜᱮ ᱡᱮ ᱯᱟᱭᱨᱟᱜ ᱯᱟᱭᱨᱟᱜ ᱨᱮ ᱥᱮᱞᱮᱫ ᱞᱟᱦᱟ ᱡᱟᱦᱟᱸ ᱰᱩᱠᱩᱢᱮᱛ ᱠᱚ ᱯᱷᱤᱞᱟᱯ ᱠᱟᱛᱮ ᱡᱚᱢᱟ ᱦᱩᱭᱩᱜᱼᱟ ᱯᱟᱭᱨᱟᱜ ᱞᱟᱹᱜᱤᱫ ᱫᱚ ᱰᱨᱮᱥ ᱠᱚ ᱮᱢᱚᱜᱼᱟ ᱮᱱᱠᱷᱚᱱ ᱚᱱᱟ ᱰᱨᱮᱥ ᱦᱚᱨᱚᱜ ᱠᱟᱛᱮ ᱜᱮ ᱯᱟᱭᱨᱟ ᱫᱚ ᱞᱟᱹᱠᱛᱤᱜ ᱠᱟᱱᱟ ᱯᱟᱭᱨᱟ ᱨᱮᱱᱟᱜ ᱫᱚ ᱟᱹᱰᱤ ᱛᱮᱫᱜᱮ ᱟᱹᱱ ᱟᱹᱨᱤ ᱠᱚ ᱢᱮᱱᱟᱜ ᱟᱠᱟᱫᱟ ᱚᱱᱟ ᱠᱚ ᱢᱟᱱᱟᱣ ᱵᱟᱛᱟᱣ ᱠᱟᱛᱮ ᱜᱮ ᱪᱟᱞᱟᱣ ᱫᱚ ᱞᱮᱠ ᱠᱟᱱᱟ